ᱵᱤᱨᱵᱷᱩᱢ ᱨᱮᱫᱚ ᱡᱚᱛᱚ ᱠᱷᱚᱱ ᱢᱟᱨᱟᱝ ᱪᱟᱥ ᱦᱩᱭᱩᱜ ᱠᱟᱱᱟ ᱦᱩᱲᱩ ᱪᱟᱥ ᱱᱚᱣᱟ ᱫᱚ ᱵᱟᱨ ᱫᱷᱟᱣ ᱪᱟᱥ ᱦᱩᱭᱩᱜᱼᱟ ᱠᱷᱚᱨᱟ ᱟᱨ ᱵᱚᱨᱥᱟ ᱨᱮ ᱵᱚᱨᱥᱟ ᱨᱮᱫᱚ ᱰᱷᱮᱨ ᱜᱮ ᱫᱟᱜ ᱞᱮᱠᱷᱟᱱ ᱦᱩᱲᱩ ᱪᱟᱥᱤ ᱠᱚ ᱰᱩᱵᱟᱹ ᱟ ᱟᱨ ᱚᱥᱩᱵᱤᱫᱟ ᱦᱚᱸ ᱦᱩᱭᱩᱜ ᱛᱟᱠᱚᱣᱟ ᱵᱚᱨᱥᱟ ᱫᱟᱜ ᱛᱮ ᱠᱷᱮᱛ ᱠᱚ ᱰᱩᱵᱟᱹᱣ ᱞᱮᱠᱷᱟᱱ ᱡᱚᱛᱚ ᱦᱩᱲᱩ ᱠᱚ ᱱᱚᱥᱴᱚ ᱪᱟᱵᱟᱜᱼᱟ ᱛᱟᱠᱚᱣᱟ ᱟᱨ ᱱᱤᱭᱟᱹᱜᱮ ᱢᱟᱨᱟᱝ ᱵᱷᱚᱨᱥᱟ ᱛᱟᱦᱮᱸ ᱠᱟᱱᱟ ᱟᱨ ᱡᱚᱢ ᱧᱩ ᱠᱚ ᱟᱰᱤ ᱚᱥᱵᱤᱫᱟ ᱨᱮᱠᱚ ᱯᱟᱲᱟᱜᱼᱟ ᱠᱟᱨᱚᱱ ᱦᱩᱲᱩ ᱠᱚ ᱢᱚᱸᱡᱽ ᱛᱮ ᱵᱟᱝ ᱦᱩᱭ ᱞᱮᱱ ᱠᱷᱟᱱ ᱪᱟᱣᱞᱮ ᱠᱚ ᱫᱟᱢ ᱰᱷᱮᱨ ᱦᱩᱭ ᱫᱟᱲᱮᱭᱟᱜᱼᱟ